ᱱᱤᱛᱳᱜ ᱢᱚᱵᱟᱭᱤᱞ ᱨᱮ ᱟᱹᱰᱤᱜᱟᱱ ᱮᱯ ᱢᱮᱱᱟᱜᱼᱟ ᱡᱟᱦᱟᱸ ᱟᱵᱚᱣᱟᱜ ᱢᱟᱱᱮ ᱫᱤᱱᱟᱹᱢ ᱫᱤᱱ ᱦᱤᱞᱳᱜ ᱡᱟᱦᱟᱸ ᱜᱚᱲᱚᱭ ᱮᱢ ᱫᱟᱲᱮᱭᱟᱵᱚᱱᱟ ᱪᱮ ᱥᱮᱛᱟᱜ ᱵᱮᱨᱮᱫ ᱨᱮ ᱥᱮ ᱵᱮᱨᱮᱫ ᱠᱟᱛᱮ ᱪᱮᱫᱠᱚᱢ ᱪᱤᱠᱟᱹᱭᱟ ᱪᱮ ᱚᱱᱟ ᱛᱟᱭᱚᱢ ᱡᱩᱫᱤ ᱜᱚᱰᱟ ᱠᱚᱢ ᱪᱟᱞᱟᱜ ᱠᱷᱟᱱ ᱫᱟᱹᱲ ᱵᱟᱲᱟᱨᱮ ᱪᱮᱫ ᱞᱮᱠᱟᱢ ᱫᱟᱹᱲᱟ ᱪᱮᱫ ᱞᱮᱠᱟᱢ ᱮᱠᱥᱟᱨᱥᱟᱭᱤᱡᱟ ᱚᱱᱟ ᱠᱚᱨᱮᱱ ᱵᱟᱠᱷᱨᱟ ᱮᱯ ᱠᱚ ᱢᱮᱱᱟᱜᱼᱟ ᱚᱱᱟ ᱛᱟᱭᱱᱚᱢ ᱡᱩᱫᱤ ᱯᱟᱲᱦᱟᱜ ᱜᱤᱫᱽᱨᱟᱹ ᱠᱟᱱ ᱠᱷᱟᱱ ᱫᱚ ᱯᱟᱲᱦᱟᱜ ᱜᱤᱫᱽᱨᱟᱹ ᱵᱟᱠᱷᱨᱟ ᱦᱚᱸ ᱟᱹᱰᱤ ᱜᱟᱱ ᱮᱯ ᱢᱮᱱᱟᱜᱼᱟ ᱚᱱᱟᱛᱮ ᱟᱹᱵᱤᱱ ᱮᱯ ᱵᱷᱤᱛᱤᱨ ᱛᱮ ᱢᱟᱥᱴᱟᱨ ᱠᱚᱣᱟᱜ ᱞᱮᱠᱪᱟᱨ ᱠᱚ ᱢᱮᱱᱟᱜᱼᱟ ᱚᱱᱟ ᱞᱮᱠᱪᱟᱨ ᱧᱮᱞ ᱠᱟᱛᱮ ᱟᱹᱰᱤᱜᱟᱱ ᱡᱤᱱᱤᱥ ᱵᱤᱱ ᱪᱮᱫ ᱫᱟᱲᱮᱭᱟᱜᱼᱟ ᱟᱨ ᱪᱮᱫ ᱚᱱᱟ ᱠᱷᱚᱱᱟᱜ ᱢᱟᱨᱟᱝ ᱦᱚᱲ ᱟᱠᱟᱱ ᱠᱷᱚᱱ ᱠᱚ ᱡᱟᱦᱟᱭ ᱠᱟᱹᱢᱤ ᱪᱟᱹᱠᱨᱤ ᱠᱟᱱᱟ ᱠᱚ ᱪᱮ ᱠᱚᱞᱮᱡᱽ ᱢᱟᱥᱴᱟᱨ ᱠᱟᱱᱟ ᱠᱚ ᱩᱱᱠᱩ ᱵᱟᱠᱷᱨᱟ ᱞᱟᱹᱜᱤᱫ ᱦᱚᱸ ᱵᱤᱵᱷᱤᱱᱱᱚ ᱛᱟᱨᱟᱠᱟ ᱟᱹᱰᱤᱜᱟᱱ ᱟᱭᱢᱟ ᱫᱷᱟᱨᱟᱜᱮ ᱮᱯ ᱠᱚ ᱢᱮᱱᱟᱜᱼᱟ ᱡᱟᱦᱟᱸᱛᱮ ᱟᱭᱟᱜ ᱥᱠᱤᱞ ᱰᱮᱵᱷᱞᱚᱯᱢᱮᱱᱴ ᱠᱚ ᱰᱮᱵᱷᱞᱚᱯ ᱫᱟᱲᱮᱭᱟᱜᱼᱟ ᱤᱥᱠᱤᱞ ᱰᱮᱵᱷᱞᱚᱯᱢᱮᱱᱴ ᱮᱯ ᱦᱚᱸ ᱢᱮᱱᱟᱜᱼᱟ ᱚᱱᱟ ᱛᱟᱭᱱᱚᱢ ᱡᱩᱫᱤ ᱦᱟᱲᱟᱢ ᱵᱩᱰᱷᱤ ᱟᱠᱟᱱ ᱠᱷᱟᱱ ᱠᱚ ᱩᱱᱠᱩ ᱞᱟᱹᱜᱤᱫ ᱦᱚᱸ ᱮᱯ ᱢᱮᱱᱟᱜᱼᱟ ᱡᱟᱦᱟᱸᱛᱮ ᱟᱹᱰᱤᱜᱟᱱ ᱢᱟᱱᱮ ᱵᱮᱥ ᱵᱮᱥ ᱥᱮᱨᱮᱧ ᱠᱚ ᱠᱟᱹᱦᱱᱤ ᱠᱚᱵᱤᱱ ᱟᱸᱡᱚᱢ ᱫᱟᱲᱮᱭᱟᱜᱼᱟ ᱮᱯ ᱢᱟ ᱵᱤᱵᱷᱤᱱᱱᱚ ᱛᱟᱨᱟᱠᱟ ᱮᱯ ᱢᱮᱱᱟᱜᱼᱟ ᱜᱤᱫᱽᱨᱟᱹ ᱞᱟᱹᱜᱤᱫ ᱦᱚᱸ ᱮᱯ ᱢᱮᱱᱟᱜᱼᱟ ᱡᱟᱦᱟᱸᱛᱮ ᱨᱟᱭᱤᱢᱥ ᱠᱚᱵᱤᱱ ᱟᱸᱡᱚᱢ ᱦᱚᱪᱚ ᱫᱟᱲᱮ ᱟᱠᱚᱣᱟ ᱜᱤᱫᱽᱨᱟᱹ ᱠᱚ ᱠᱟᱹᱦᱱᱤ ᱠᱚᱵᱤᱱ ᱟᱸᱡᱚᱢ ᱫᱟᱲᱮ ᱦᱚᱪᱚ ᱟᱠᱚᱣᱟ ᱜᱤᱫᱽᱨᱟᱹ ᱠᱚ ᱚᱱᱟ ᱟᱸᱡᱚᱢ ᱟᱸᱡᱚᱢᱛᱮ ᱩᱱᱠᱩ ᱜᱤᱫᱽᱨᱟᱹ ᱠᱚ ᱟᱹᱰᱤᱜᱟᱱ ᱡᱤᱱᱤᱥ ᱠᱚ ᱪᱮᱫᱟᱠᱚ ᱱᱮᱛᱟᱨ ᱥᱠᱩᱞ ᱨᱮᱢᱟ ᱚᱱᱞᱟᱭᱤᱱ ᱠᱞᱟᱥ ᱦᱚᱸᱠᱚ ᱠᱞᱟᱥ ᱦᱚᱪᱚᱭᱮᱫ ᱠᱚᱣᱟ ᱚᱱᱟᱦᱚᱸ ᱮᱯ ᱛᱷᱨᱩ ᱛᱮᱜᱮ ᱠᱚ ᱠᱞᱟᱥ ᱦᱚᱪᱚᱭᱮᱫ ᱠᱚᱣᱟ ᱟᱹᱵᱤᱱ ᱥᱮᱛᱟᱜ ᱵᱤᱱ ᱵᱮᱨᱮᱫ ᱞᱮᱱᱠᱷᱟᱱ ᱜᱮ ᱢᱤᱫᱴᱤᱡ ᱮᱞᱟᱨᱢ ᱮᱯ ᱢᱮᱱᱟᱜᱼᱟ ᱮᱞᱟᱨᱢ ᱮᱯ ᱟᱸᱡᱚᱢ ᱠᱟᱛᱮ ᱜᱮᱵᱤᱱ ᱵᱮᱨᱮᱫᱼᱟ ᱚᱱᱟ ᱛᱟᱭᱱᱚᱢ ᱡᱩᱫᱤ ᱟᱵᱤᱱ ᱥᱮᱛᱟᱜ ᱮᱠᱥᱟᱨᱥᱟᱭᱤᱡᱽ ᱡᱚᱜᱤᱝ ᱦᱚᱲ ᱠᱟᱱᱟᱵᱤᱱ ᱮᱱᱠᱷᱟᱱ ᱫᱚ ᱚᱱᱟ ᱮᱯ ᱪᱟᱹᱞᱩ ᱠᱟᱜ ᱟᱹᱵᱤᱱ ᱛᱤᱱᱟᱹᱜ ᱵᱤᱱ ᱛᱮᱦᱮᱧ ᱵᱮᱱ ᱛᱟᱲᱟᱢ ᱠᱮᱜᱼᱟ ᱛᱤᱱᱟᱹᱜ ᱵᱤᱱ ᱫᱟᱹᱲ ᱠᱮᱜᱼᱟ ᱛᱤᱱᱟᱹᱜ ᱠᱮᱞᱳᱨᱤ ᱛᱟᱹᱵᱤᱱ ᱪᱟᱵᱟᱭᱮᱱᱟ ᱵᱟᱨᱮᱱᱟ ᱚᱱᱟᱦᱚᱸ ᱞᱟᱹᱭᱟᱵᱤᱱᱟᱭ ᱛᱤᱱᱟᱹᱜ ᱦᱟᱴ ᱵᱤᱴ ᱨᱮᱴ ᱛᱮᱵᱤᱱ ᱪᱟᱞᱟᱜ ᱠᱟᱱᱟ ᱚᱱᱟᱦᱚᱸ ᱞᱟᱹᱭᱟᱵᱤᱱᱟᱭ ᱡᱩᱫᱤ ᱯᱟᱲᱦᱟᱜ ᱞᱤᱠᱷᱟᱹ ᱦᱚᱲ ᱠᱟᱱᱟ ᱵᱮᱱ ᱠᱷᱟᱱ ᱫᱚ ᱟᱹᱰᱤ ᱜᱟᱱ ᱮᱯ ᱢᱮᱱᱟᱜᱼᱟ ᱟᱰᱰᱟ ᱴᱩ ᱯᱷᱳᱨ ᱥᱮᱵᱷᱮᱱ ᱠᱮᱨᱤᱭᱟᱨ ᱵᱤᱞ ᱮᱯ ᱠᱚ ᱢᱮᱱᱟᱜᱼᱟ ᱡᱩᱫᱤ ᱟᱹᱵᱤᱱ ᱠᱚᱢᱯᱤᱴᱤᱥᱮᱱ ᱥᱮ ᱥᱟᱱᱟ ᱠᱟᱫ ᱵᱮᱱ ᱠᱷᱟᱱ ᱫᱚ ᱚᱱᱟ ᱮᱯ ᱛᱷᱨᱩ ᱛᱮᱵᱤᱱ ᱯᱟᱲᱦᱟᱜ ᱟᱹᱵᱤᱱ ᱡᱚᱛᱚ ᱥᱟᱵᱽᱡᱮᱠᱴ ᱞᱮᱠᱟᱱᱟᱜ ᱪᱮ ᱢᱮᱛᱷ ᱦᱩᱭᱮᱱ ᱪᱮ ᱨᱤᱡᱱᱤᱝ ᱦᱩᱭᱮᱱ ᱪᱮ ᱡᱟᱦᱟᱸᱱᱟᱜ ᱜᱮ ᱡᱤ ᱠᱮ ᱡᱤ ᱮᱥ ᱦᱩᱭᱮᱱ ᱟᱹᱰᱤ ᱜᱟᱱ ᱡᱤᱱᱤᱥ ᱵᱤᱱ ᱪᱮᱫ ᱫᱟᱲᱮᱭᱟᱜᱼᱟ ᱟᱨ ᱡᱩᱫᱤ ᱱᱟᱭᱤᱱ ᱴᱮᱱ ᱠᱮᱞᱟᱥ ᱜᱤᱫᱽᱨᱟᱹ ᱠᱚᱣᱟᱜ ᱵᱟᱠᱷᱨᱟ ᱩᱱᱠᱩ ᱵᱟᱠᱷᱨᱟ ᱦᱚᱸ ᱮᱯ ᱢᱮᱱᱟᱜᱼᱟ ᱚᱱᱟ ᱮᱯ ᱛᱷᱨᱩ ᱛᱮ ᱟᱵᱮᱱ ᱦᱚᱞ ᱴᱳᱴᱟᱞ ᱢᱟᱱᱮ ᱚᱱᱟ ᱠᱤᱛᱟᱹᱵ ᱵᱩᱦᱤ ᱨᱮᱭᱟᱜ ᱮᱱᱥᱟᱨ ᱠᱚᱵᱤᱱ ᱵᱮᱱᱟᱣ ᱫᱟᱲᱮᱭᱟᱜᱼᱟ ᱪᱮᱫ ᱟᱨᱦᱚᱸ ᱵᱤᱱ ᱪᱮᱫ ᱫᱟᱲᱮᱭᱟᱜᱼᱟ ᱱᱚᱣᱟ ᱢᱟᱱᱮ ᱡᱟᱦᱟᱸ ᱠᱤᱛᱟᱹᱵ ᱠᱷᱚᱡᱟᱜ ᱯᱟᱲᱦᱟᱣ ᱠᱟᱛᱮ ᱵᱟᱵᱤᱱ ᱵᱩᱡᱷᱟᱹᱣ ᱫᱟᱲᱮᱭᱟᱜ ᱠᱷᱟᱱ ᱮᱯ ᱠᱷᱚᱡᱟᱜ ᱩᱱᱟᱹᱜ ᱯᱷᱩᱞ ᱰᱤᱥᱠᱨᱤᱯᱥᱚᱱ ᱮᱢ ᱟᱠᱟᱱᱟ ᱢᱟᱱᱮ ᱯᱩᱨᱟᱹ ᱰᱤᱴᱮᱞ ᱛᱮ ᱞᱟᱹᱭ ᱠᱚᱜᱼᱟ ᱚᱱᱟᱛᱮ ᱟᱵᱤᱱ ᱯᱟᱲᱦᱟᱣ ᱠᱟᱛᱮ ᱵᱤᱱ ᱵᱩᱡᱷᱟᱹᱣ ᱫᱟᱲᱮᱭᱟᱜᱼᱟ ᱱᱮᱛᱟᱨ ᱢᱟ ᱟᱹᱰᱤ ᱜᱟᱱ ᱜᱤᱫᱽᱨᱟᱹ ᱠᱚᱣᱟᱜ ᱪᱮ ᱠᱚᱲᱟ ᱜᱤᱫᱽᱨᱟᱹ ᱢᱟᱨᱟᱝ ᱠᱚᱣᱟᱜ ᱦᱚᱸ ᱤᱱᱴᱟᱨᱮᱥᱴ ᱢᱮᱱᱟᱜᱼᱟ ᱯᱷᱳᱴᱳᱜᱨᱟᱯᱷᱤ ᱮᱯ ᱠᱚᱦᱚᱸ ᱢᱮᱱᱟᱜᱼᱟ ᱟᱨᱦᱚᱸ ᱢᱟᱱᱮ ᱟᱹᱰᱤᱜᱟᱱ ᱰᱤᱡᱟᱭᱤᱱ ᱮᱯ ᱠᱚᱦᱚᱸ ᱢᱮᱱᱟᱜᱼᱟ ᱪᱮ ᱮᱰᱤᱴᱤᱝ ᱮᱯ ᱠᱚᱦᱚᱸ ᱢᱮᱱᱟᱜᱼᱟ ᱚᱱᱟ ᱛᱷᱩᱨᱩᱛᱮ ᱟᱹᱰᱤ ᱜᱟᱱ ᱢᱟᱱᱮ ᱯᱤᱠᱪᱟᱨ ᱠᱚᱨᱮ ᱟᱫᱷᱟᱱ ᱫᱚ ᱯᱷᱤᱞᱤᱢ ᱠᱚᱨᱮ ᱦᱚᱸ ᱪᱮ ᱢᱚᱵᱟᱭᱤᱞ ᱠᱚᱨᱮ ᱦᱚᱸ ᱮᱰᱤᱴ ᱠᱚᱠᱚ ᱪᱮᱫᱚᱜ ᱠᱟᱱᱟ ᱮᱰᱤᱴᱤᱝ ᱠᱚᱠᱚ ᱪᱮᱫᱚᱜ ᱠᱟᱱᱟ ᱱᱚᱣᱟ ᱦᱚᱸ ᱟᱹᱰᱤ ᱢᱟᱨᱟᱝ ᱢᱟᱱᱮ ᱥᱮᱠᱴᱟᱨ ᱠᱟᱱᱟ ᱱᱚᱣᱟ ᱨᱮ ᱟᱵᱤᱱ ᱟᱹᱰᱤ ᱢᱟᱨᱟᱝ ᱥᱮᱫ ᱵᱤᱱ ᱵᱟᱲᱦᱟᱣ ᱫᱟᱲᱮᱭᱟᱜᱼᱟ ᱵᱷᱤᱯᱮᱠᱥ ᱠᱚᱦᱚᱸ ᱡᱟᱦᱟᱸ ᱠᱚ ᱵᱟᱠᱚ ᱢᱮᱱᱟ ᱚᱱᱟ ᱢᱟᱱᱮ ᱟᱹᱵᱤᱱ ᱯᱷᱤᱞᱤᱢ ᱞᱟᱭᱤᱱ ᱠᱚᱨᱮ ᱵᱷᱤ ᱮᱯᱷᱮᱠ ᱠᱚᱠᱚ ᱤᱭᱩᱡᱟ ᱚᱱᱟ ᱦᱚᱸᱵᱤᱱ ᱰᱤᱡᱟᱭᱤᱱ ᱫᱟᱲᱮᱭᱟᱜᱼᱟ ᱱᱚᱣᱟ ᱤᱭᱟᱹ ᱤᱫᱤ ᱛᱮ ᱮᱯ ᱤᱫᱤ ᱠᱚᱛᱮ ᱢᱮᱱᱠᱷᱟᱱ ᱟᱹᱰᱤ ᱱᱟᱯᱟᱭ ᱡᱤᱱᱤᱥ ᱠᱟᱱᱟ ᱮᱯ ᱞᱮᱠᱤᱱ ᱦᱚᱸ ᱞᱤᱢᱤᱴᱮᱰ ᱢᱟᱛᱨᱟ ᱨᱮ ᱢᱚᱵᱟᱭᱤᱞ ᱠᱚᱨᱮ ᱮᱯ ᱛᱟᱦᱮᱱ ᱢᱟ ᱡᱟᱦᱟᱸᱛᱮ ᱢᱚᱵᱟᱭᱤᱞ ᱛᱮᱵᱮᱱ ᱵᱮᱥ ᱫᱷᱟᱨᱟ ᱪᱟᱞᱟᱜᱼᱟ